ᱢᱟᱹᱱᱢᱤ ᱠᱚᱣᱟᱜ ᱡᱤᱣᱤ ᱡᱤᱵᱚᱱ ᱨᱮ ᱟᱭᱢᱟ ᱞᱮᱠᱟᱱ ᱜᱷᱚᱴᱚᱱᱟ ᱢᱮᱱᱟᱜᱼᱟ ᱤᱧ ᱫᱚ ᱟᱥᱚᱠᱟᱭᱛᱮ ᱱᱟᱜᱟᱢ ᱨᱮᱭᱟᱜ ᱜᱷᱚᱴᱚᱱᱟ ᱠᱚ ᱨᱮᱭᱟᱜ ᱠᱟᱛᱷᱟ ᱚᱭᱛᱤᱦᱟᱹᱥᱤᱠ ᱜᱷᱚᱴᱚᱱᱟ ᱡᱟᱦᱟᱸ ᱠᱚᱫᱚ ᱱᱟᱜᱟᱢᱤᱭᱟᱹ ᱠᱚᱧ ᱠᱩᱥᱤᱭᱟᱫᱟ ᱚᱱᱟ ᱡᱤᱭᱚᱱ ᱵᱷᱳᱨ ᱢᱤᱫᱴᱟᱝ ᱞᱮᱠᱟᱱ ᱜᱷᱚᱴᱚᱱᱟ ᱨᱮᱭᱟᱜ ᱠᱟᱛᱷᱟ ᱢᱟ ᱵᱟᱰᱟᱭ ᱥᱟᱱᱟ ᱜᱮᱭᱟ ᱢᱮᱱᱠᱷᱟᱱ ᱚᱱᱟ ᱥᱟᱶᱼᱥᱟᱶᱛᱮ ᱟᱭᱢᱟ ᱜᱷᱚᱴᱚᱱᱟ ᱨᱮᱱᱟᱜ ᱠᱟᱛᱷᱟ ᱦᱚᱸ ᱵᱟᱲᱟᱭ ᱞᱮᱠ ᱠᱟᱱᱟ ᱛᱚᱵᱮ ᱠᱟᱛᱮᱫ ᱮᱱᱟᱜ ᱚᱱᱟ ᱜᱷᱚᱴᱚᱱᱟᱜ ᱨᱮᱱᱟᱜ ᱡᱚᱛᱷᱟᱛ ᱠᱟᱛᱷᱟ ᱫᱚᱢ ᱵᱟᱰᱟᱭ ᱧᱟᱢ ᱜᱮᱭᱟ ᱪᱮᱫᱟᱜ ᱥᱮ ᱢᱤᱫᱴᱟᱹᱱ ᱢᱟᱹᱱᱢᱤ ᱦᱟᱨᱟ ᱛᱚᱨᱟ ᱞᱟᱹᱜᱤᱫ ᱫᱚ ᱱᱟᱜᱟᱢ ᱨᱮᱭᱟᱜ ᱠᱟᱛᱷᱟ ᱫᱚ ᱥᱮ ᱜᱷᱚᱴᱚᱱ ᱠᱚᱫᱚ ᱵᱟᱲᱟᱭ ᱜᱮ ᱫᱚᱨᱠᱟᱨ ᱠᱟᱱᱟ ᱡᱮ ᱚᱱᱟ ᱦᱟᱯᱮᱱ ᱫᱤᱱ ᱚᱱᱟ ᱡᱟᱦᱟᱸ ᱦᱩᱭ ᱯᱟᱨᱚᱢ ᱟᱠᱟᱱ ᱜᱷᱚᱴᱚᱱᱟ ᱚᱱᱠᱟᱱ ᱵᱟᱹᱲᱤᱡ ᱜᱷᱚᱴᱚᱱ ᱦᱟᱯᱮᱱ ᱫᱤᱱ ᱟᱞᱚ ᱦᱩᱭᱩᱜᱚᱜ ᱢᱟ ᱚᱱᱟ ᱤᱫᱤ ᱠᱟᱛᱮᱫ ᱱᱟᱜᱟᱢ ᱨᱮᱭᱟᱜ ᱠᱟᱛᱷᱟ ᱫᱚ ᱟᱹᱰᱤ ᱜᱮ ᱞᱟᱹᱠᱛᱤᱭᱟᱱᱟ ᱡᱩᱫᱤ ᱱᱟᱜᱟᱢ ᱨᱮᱭᱟᱜ ᱱᱚᱣᱟ ᱚᱜᱷᱚᱴᱚᱱ ᱥᱮ ᱵᱟᱹᱲᱤᱡ ᱜᱷᱚᱴᱚᱱ ᱵᱟᱢ ᱵᱟᱰᱟᱭᱟ ᱮᱱᱠᱷᱟᱱ ᱦᱟᱯᱮᱱ ᱫᱤᱱ ᱨᱮ ᱟᱢᱟᱜ ᱡᱤᱭᱚᱱ ᱰᱟᱦᱟᱨ ᱛᱟᱲᱟᱢ ᱨᱮ ᱟᱢᱟᱜ ᱟᱱᱟᱴᱮ ᱥᱤᱨᱡᱟᱹᱣ ᱠᱮᱭᱟ ᱚᱱᱟᱛᱮ ᱱᱟᱜᱟᱢ ᱨᱮᱭᱟᱜ ᱠᱟᱛᱷᱟ ᱵᱟᱰᱟᱭ ᱠᱟᱛᱮᱫ ᱜᱮ ᱟᱜᱟᱢ ᱟᱢᱮᱢ ᱩᱭᱦᱟᱹᱨ ᱠᱟᱜᱼᱟ ᱚᱱᱟ ᱛᱮᱜᱮ ᱠᱚ ᱢᱮᱱᱟ ᱡᱩᱫᱤ ᱵᱟᱢ ᱵᱟᱰᱟᱭᱟ ᱟᱢᱟᱜ ᱱᱟᱜᱟᱢ ᱡᱩᱫᱤ ᱵᱟᱢ ᱵᱟᱰᱟᱭᱟ ᱟᱢᱟᱜ ᱱᱟᱜᱟᱢ ᱮᱱᱠᱷᱟᱱ ᱧᱩᱛᱟᱹᱛ ᱜᱮᱭᱟ ᱟᱢᱟᱜ ᱟᱜᱟᱢ ᱱᱚᱣᱟ ᱠᱟᱛᱷᱟ ᱨᱮᱱᱟᱜ ᱡᱚᱛᱷᱟᱛ ᱡᱚᱥ ᱫᱚ ᱱᱚᱜᱼᱚᱭ ᱞᱟᱦᱟᱛᱮᱧ ᱨᱚᱲ ᱠᱮᱫ ᱱᱚᱣᱟ ᱠᱚᱜᱮ ᱠᱟᱱᱟ ᱚᱱᱟᱛᱮ ᱤᱧ ᱫᱚ ᱱᱟᱜᱟᱢ ᱯᱟᱲᱦᱟᱣ ᱟᱨ ᱱᱟᱜᱟᱢ ᱞᱮᱠᱟᱱ ᱠᱟᱛᱷᱟ ᱥᱟᱹᱨᱤᱭᱟᱜ ᱠᱟᱛᱷᱟ ᱡᱟᱦᱟᱸ ᱠᱟᱱᱟ ᱡᱚᱛᱷᱟᱛᱟᱜ ᱠᱟᱱᱟ ᱚᱱᱟ ᱠᱟᱛᱷᱟ ᱵᱟᱰᱟᱭ ᱟᱨ ᱫᱤᱥᱚᱢ ᱦᱚᱲ ᱠᱚ ᱛᱟᱞᱟ ᱨᱮ ᱚᱞ ᱛᱚᱞ ᱠᱟᱛᱮᱫ ᱥᱚᱫᱚᱨ ᱟᱨ ᱞᱟᱹᱭ ᱠᱟᱛᱮᱫ ᱥᱚᱫᱚᱨ ᱤᱧᱫᱚ ᱱᱚᱣᱟ ᱠᱚ ᱠᱟᱛᱷᱟ ᱤᱧᱫᱚ ᱟᱹᱰᱤᱧ ᱠᱩᱥᱤᱭᱟᱜᱼᱟ ᱚᱱᱟᱛᱮ ᱱᱟᱜᱟᱢ ᱯᱟᱲᱦᱟᱣ ᱱᱟᱜᱟᱢ ᱚᱞ ᱟᱨ ᱫᱚ ᱤᱧ ᱞᱟᱹᱜᱤᱫ ᱛᱮᱫᱚ ᱟᱹᱰᱤ ᱱᱟᱯᱟᱭ ᱟᱨ ᱡᱚᱛᱚ ᱠᱷᱚᱱ ᱥᱚᱨᱮᱥᱤᱧ ᱢᱚᱱᱮᱭᱟ